ᱤᱧᱟᱹᱜ ᱴᱚᱴᱷᱟ ᱨᱮ ᱢᱮᱱᱟᱜ ᱠᱟᱫᱟ ᱡᱟᱦᱟᱸᱴᱟᱜ ᱠᱷᱮᱞᱳᱰ ᱚᱱᱟ ᱠᱷᱤᱞᱳᱰ ᱫᱚ ᱦᱩᱭᱩᱜ ᱠᱟᱱᱟ ᱯᱷᱩᱴᱵᱚᱞ ᱜᱟᱛᱮᱜ ᱟᱨ ᱠᱨᱤᱠᱮᱴ ᱦᱚᱸ ᱢᱮᱱᱟᱜ ᱠᱟᱫᱟ ᱡᱟᱹᱥᱛᱤ ᱫᱚ ᱯᱷᱩᱴᱵᱚᱞ ᱜᱟᱛᱮᱜ ᱜᱮ ᱧᱮᱞᱚᱜᱚᱜᱼᱟ ᱟᱨ ᱱᱤᱭᱟᱹ ᱯᱷᱩᱴᱵᱚᱞ ᱜᱟᱛᱮᱜ ᱨᱮᱫᱚ ᱤᱱᱴᱟᱨᱱᱮᱥᱚᱱᱟᱞ ᱞᱮᱵᱮᱞ ᱨᱮᱫᱚ ᱮᱜᱟᱨᱳ ᱡᱚᱱ ᱠᱟᱛᱮᱜ ᱠᱚ ᱜᱟᱛᱮᱜᱼᱟ ᱡᱚᱛᱚ ᱦᱚᱲᱟᱜ ᱨᱳᱞ ᱟᱞᱟᱫᱟ ᱟᱞᱟᱫᱟ ᱛᱟᱦᱮᱱᱟ ᱠᱤᱱᱛᱩ ᱟᱞᱮᱭᱟᱜ ᱴᱚᱴᱷᱟ ᱨᱮᱫᱚ ᱪᱮᱫ ᱞᱮᱠᱟ ᱰᱟᱸᱜᱟ ᱚᱱᱠᱟ ᱦᱤᱥᱟᱹᱵᱛᱮ ᱦᱚᱲ ᱠᱚ ᱜᱟᱛᱮᱜᱼᱟ ᱡᱮᱢᱚᱱ ᱡᱩᱫᱤ ᱰᱟᱸᱜᱟ ᱠᱟᱹᱴᱤᱡ ᱛᱟᱦᱮᱸ ᱞᱮᱱᱠᱷᱟᱱ ᱱᱚ ᱡᱚᱱ ᱠᱟᱛᱮᱜ ᱠᱚ ᱜᱟᱛᱮᱜᱼᱟ ᱰᱟᱸᱜᱟ ᱡᱚᱫᱤ ᱟᱨᱦᱚᱸ ᱠᱟᱹᱴᱤᱡ ᱛᱟᱦᱮᱱᱟ ᱛᱟᱦᱚᱞᱮ ᱥᱟᱛ ᱡᱚᱱ ᱠᱟᱛᱮᱜ ᱠᱚ ᱜᱟᱛᱮᱜᱼᱟ ᱟᱨ ᱡᱚᱫᱤ ᱞᱟᱹᱴᱩ ᱰᱟᱸᱜᱟ ᱛᱟᱦᱮᱸ ᱞᱮᱱᱠᱷᱟᱡ ᱛᱟᱦᱚᱞᱮ ᱫᱚ ᱚᱱᱠᱟ ᱮᱜᱟᱨᱳ ᱮᱜᱟᱨᱳᱴᱤ ᱯᱮᱞᱮᱭᱟᱨ ᱠᱟᱛᱮᱜ ᱠᱚ ᱜᱟᱛᱮᱜᱼᱟ ᱟᱨ ᱜᱟᱛᱮ ᱫᱚ ᱟᱭ ᱮᱯᱷ ᱮ ᱨᱩᱞ ᱯᱷᱤᱯᱟ ᱨᱩᱞ ᱛᱮᱜᱮ ᱦᱩᱭᱩᱜᱼᱟ ᱡᱮᱢᱚᱱ ᱞᱟᱹᱴᱩ ᱜᱟᱛᱮ ᱫᱚ ᱟᱨ ᱠᱟᱹᱴᱤᱡ ᱜᱟᱛᱮ ᱫᱚ ᱡᱮᱢᱚᱱ ᱛᱮᱢᱚᱱ ᱚᱱᱠᱟᱜᱤ ᱵᱤᱱᱟᱹ ᱚᱯᱥᱟᱭᱤᱰ ᱛᱮᱜᱮ ᱜᱟᱛᱮᱜ ᱫᱚ ᱯᱚᱨᱤᱪᱟᱞᱚᱱᱟ ᱦᱩᱭᱩᱜ ᱜᱮᱭᱟ